ᱡᱮᱢᱚᱱ ᱤᱧ ᱠᱚᱞ ᱨᱮᱭᱟᱜ ᱫᱟᱜ ᱟᱨ ᱢᱟᱨᱥᱟᱞ ᱨᱮᱭᱟᱜ ᱫᱟᱜ ᱟᱹᱰᱤ ᱛᱚᱯᱷᱟᱛᱟ ᱡᱮᱢᱚᱱ ᱠᱚᱞ ᱨᱮᱭᱟᱜ ᱫᱟᱜ ᱧᱩ ᱞᱮᱠᱷᱟᱡ ᱡᱮᱢᱚᱱ ᱟᱭᱨᱚᱱ ᱥᱚᱣᱟ ᱟᱨ ᱢᱟᱨᱥᱟᱞ ᱨᱮᱭᱟᱜ ᱫᱟᱜ ᱫᱚ ᱟᱹᱰᱤ ᱥᱟᱯᱷᱟᱣᱟ ᱡᱮᱢᱚᱱ ᱯᱷᱤᱞᱴᱟᱨ ᱠᱟᱛᱮ ᱢᱟᱨᱥᱟᱞ ᱨᱮᱭᱟᱜ ᱫᱟᱜ ᱚᱱᱟᱜᱮ ᱧᱮᱞ ᱫᱟᱹᱧ ᱢᱟᱨᱥᱟᱞ ᱟᱨ ᱠᱚᱞ ᱨᱮᱭᱟᱜ ᱛᱚᱯᱷᱟᱛ ᱫᱚ